ᱟᱞᱮ ᱪᱟᱹᱥᱤ ᱠᱚ ᱡᱟᱦᱟᱸ ᱥᱟᱫᱷᱨᱚᱱ ᱪᱮᱞᱮᱧᱡᱽ ᱨᱮᱞᱮ ᱥᱟᱢᱟᱝ ᱚᱜᱼᱟ ᱡᱟᱦᱟᱸ ᱡᱤᱵᱽᱼᱡᱤᱭᱟᱹᱞᱤ ᱞᱮ ᱟᱹᱥᱩᱞ ᱠᱚᱣᱟ ᱚᱲᱟᱜ ᱨᱮ ᱡᱮᱢᱚᱱ ᱜᱟᱹᱭ ᱰᱟᱝᱨᱟ ᱟᱨ ᱠᱟᱰᱟ ᱠᱚ ᱛᱚ ᱡᱟᱦᱟᱸ ᱛᱤᱱᱟᱹᱜ ᱡᱟᱦᱟᱸᱭ ᱡᱚᱫᱤ ᱵᱟᱦᱨᱮᱭ ᱪᱟᱞᱟᱜᱼᱟ ᱡᱟᱦᱟᱸ ᱥᱮᱱ ᱮᱴᱟᱜ ᱥᱮᱫ ᱠᱟᱹᱢᱤ ᱵᱟᱵᱚᱫ ᱥᱮ ᱡᱟᱦᱟᱱᱟᱜ ᱫᱚᱨᱠᱟᱨᱟᱱ ᱛᱮ ᱛᱟᱦᱚᱞᱮ ᱚᱸᱰᱮ ᱚᱲᱟᱜ ᱨᱮᱱ ᱜᱚᱜᱚᱼᱵᱟᱵᱟ ᱥᱮ ᱚᱲᱟᱜ ᱦᱚᱲ ᱩᱱᱠᱩ ᱫᱚ ᱫᱟᱭᱵᱷᱟᱨ ᱥᱮ ᱧᱮᱞ ᱨᱮᱭᱟᱜ ᱫᱟᱭᱤᱛᱛᱚ ᱠᱚ ᱦᱟᱛᱼᱟ ᱥᱮ ᱧᱮᱞ ᱠᱚ ᱦᱩᱭᱩᱜ ᱛᱟᱠᱚᱣᱟ ᱪᱮᱫᱟᱜ ᱱᱤᱡᱮᱨ ᱵᱟᱦᱨᱮᱢ ᱪᱟᱞᱟᱣ ᱞᱮᱱᱠᱷᱟᱱ ᱫᱚ ᱩᱱᱠᱩ ᱫᱚ ᱩᱱᱠᱩ ᱪᱮᱛᱟᱱ ᱨᱮᱜᱮ ᱵᱷᱟᱨ ᱛᱟᱦᱮᱱᱟ ᱡᱮ ᱩᱱᱠᱩ ᱠᱚ ᱧᱮᱞ ᱠᱚᱣᱟ ᱡᱚᱢ ᱫᱟᱜ ᱟᱨ ᱡᱟᱦᱟᱱᱟᱜ ᱨᱩᱣᱟᱹ ᱦᱟᱹᱥᱩ ᱨᱮ ᱱᱩᱠᱩ ᱧᱟᱢ ᱞᱮᱠᱚ ᱠᱷᱟᱱ ᱯᱚᱥᱩ ᱰᱟᱠᱛᱟᱨ ᱡᱟᱦᱟᱸᱭ ᱠᱚ ᱢᱮᱛᱟᱣ ᱠᱚ ᱠᱟᱱ ᱩᱱᱠᱩᱣᱟᱜ ᱜᱚᱲᱚᱼᱥᱚᱯᱲᱚ ᱦᱟᱛ ᱠᱟᱛᱮᱫ ᱡᱟᱦᱟᱸ ᱟᱡᱟᱨ ᱵᱤᱢᱟᱨ ᱧᱟᱢᱠᱟᱜ ᱠᱚᱣᱟ ᱚᱱᱟ ᱟᱡᱟᱨ ᱵᱤᱢᱟᱨ ᱧᱮᱞ ᱠᱟᱛᱮᱫ ᱨᱟᱱ ᱢᱩᱨᱜᱟᱱ ᱠᱚ ᱮᱢᱟᱣ ᱠᱚᱣᱟ ᱟᱨ ᱚᱲᱟᱜ ᱨᱮᱱ ᱦᱚᱲ ᱜᱮ ᱜᱚᱜᱚᱼᱵᱟᱵᱟ ᱜᱮ ᱱᱩᱠᱩ ᱫᱚᱠᱚ ᱵᱟᱵᱟᱜᱮ ᱜᱩᱯᱤ ᱠᱚᱣᱟ ᱥᱮ ᱚᱲᱟᱜ ᱦᱚᱲ ᱦᱚᱸᱠᱚ ᱜᱩᱯᱤ ᱠᱚᱣᱟ ᱟᱨ ᱡᱟᱦᱟᱱᱟᱜ ᱯᱷᱳᱱ ᱛᱮ ᱜᱟᱞᱢᱟᱨᱟᱣ ᱫᱚ ᱦᱩᱭᱩᱜ ᱜᱮᱭᱟ ᱵᱟᱦᱨᱮ ᱦᱟᱹᱵᱤᱡ ᱮᱢ ᱪᱟᱞᱟᱣ ᱞᱮᱱᱠᱷᱟᱱ ᱟᱨ ᱡᱟᱦᱟᱱᱟᱜ ᱜᱷᱚᱴᱚᱱ ᱜᱷᱚᱴᱟᱣ ᱞᱮᱱᱠᱷᱟᱱ ᱢᱟ ᱨᱩᱣᱟᱹ ᱦᱟᱹᱥᱩ ᱡᱤᱵᱽᱼᱡᱤᱭᱟᱹᱞᱤ ᱪᱮᱛᱟᱱ ᱨᱮ ᱛᱟᱦᱚᱞᱮ ᱢᱟ ᱯᱚᱥᱩ ᱰᱟᱠᱛᱟᱨ ᱢᱮᱱᱟᱜ ᱠᱚᱣᱟ ᱩᱱᱠᱩ ᱰᱟᱠᱛᱟᱨ ᱤᱭᱟᱹ ᱠᱟᱛᱮᱫ

ᱨᱟᱱ ᱵᱤᱥ ᱦᱚᱪᱚ ᱠᱚᱣᱟ